ᱦᱮᱞᱳ ᱦᱮᱸ ᱨᱟᱱ ᱫᱚᱠᱟᱱ ᱫᱟᱨ ᱟᱢᱫᱚ ᱚᱠᱚᱭ ᱚᱻ ᱫᱚᱠᱟᱱ ᱵᱟᱹᱵᱩ ᱤᱧᱢᱟ ᱫᱚᱠᱟᱱᱢᱟ ᱚᱱᱠᱟ ᱥᱟᱲᱮᱱᱚᱴᱟ ᱫᱚᱥ ᱵᱟᱡᱮᱧ ᱡᱷᱤᱡ ᱮᱫ ᱚᱱᱛᱮ ᱥᱟᱲᱮᱱᱚᱴᱟ ᱠᱷᱚᱱ ᱫᱚᱥᱴᱟ ᱵᱷᱤᱛᱤᱨ ᱨᱤᱧ ᱡᱷᱤᱡ ᱮᱫᱟ ᱵᱚᱱᱫᱚ ᱚᱱᱠᱟ ᱯᱟᱸᱪ ᱵᱟᱡᱮ ᱦᱮᱸ ᱪᱮᱫ ᱜᱟᱞᱢᱟᱨᱟᱣ ᱵᱟᱢ ᱞᱟᱹᱭ ᱞᱮᱠᱷᱟᱱ ᱫᱚ ᱪᱮᱠᱟᱹᱛᱤᱧ ᱵᱩᱡᱟ ᱦᱮᱸ ᱦᱟᱭ ᱯᱮᱥᱟᱨ ᱨᱮᱱᱟᱜ ᱨᱟᱱ ᱦᱟᱭᱯᱮᱥᱟᱨ ᱨᱮᱱ ᱰᱟᱠᱛᱟᱨᱮ ᱦᱤᱡᱩᱜᱼᱟ ᱵᱟᱭ ᱪᱤᱠᱤᱥᱟ ᱞᱮᱢ ᱠᱷᱟᱱ ᱫᱚ ᱤᱫᱚ ᱚᱱᱟᱢᱟ ᱵᱟᱹᱧ ᱞᱟᱹᱭ ᱫᱟᱲᱮᱠᱮ ᱚᱱᱠᱟᱢᱟ ᱦᱟᱭ ᱯᱮᱥᱟᱨ ᱨᱮᱱᱟᱜ ᱨᱟᱱᱢᱟ ᱵᱟᱜ ᱮᱢᱚᱜ ᱰᱟᱠᱴᱟᱨ ᱴᱷᱮᱱ ᱵᱟᱢ ᱧᱮᱞ ᱚᱪᱚ ᱞᱮᱱᱠᱷᱟᱱ ᱩᱱᱤ ᱯᱮᱥᱟᱨᱮ ᱥᱚᱝ ᱛᱟᱢᱟ ᱚᱱᱟ ᱦᱤᱥᱟᱹᱵ ᱛᱮᱜᱮ ᱨᱟᱱᱮ ᱚᱞ ᱟᱢᱟ ᱟᱫᱚ ᱰᱟᱠᱛᱟᱨ ᱢᱟ ᱛᱤᱦᱤᱧ ᱥᱳᱢᱵᱟᱨ ᱠᱟᱱᱟ ᱥᱮ ᱵᱟᱝ ᱛᱤᱦᱤᱧ ᱫᱚ ᱮᱠ ᱵᱟᱡᱮᱭ ᱦᱤᱡᱩᱜᱼᱟ ᱮᱠ ᱵᱟᱡᱮ ᱰᱟᱠᱛᱟᱨᱮ ᱦᱤᱡᱩᱜᱼᱟ ᱟᱫᱚ ᱚᱱᱟ ᱞᱟᱦᱟᱨᱮ ᱟᱢ ᱰᱟᱠᱛᱟᱨ ᱴᱷᱮᱱ ᱧᱮᱞ ᱦᱚᱪᱚᱜ ᱞᱟᱹᱜᱤᱫ ᱧᱩᱛᱩᱢ ᱚᱞ ᱦᱚᱪᱚᱭ ᱦᱩᱭᱩᱜ ᱛᱟᱢᱟ ᱵᱟᱠᱷᱟᱱ ᱟᱭᱢᱟ ᱦᱚᱲ ᱞᱟᱭᱤᱱ ᱨᱮ ᱢᱮᱱᱟᱜ ᱠᱚᱣᱟ ᱞᱟᱭᱤᱱ ᱚᱱᱩᱡᱟᱭᱤ ᱟᱢ ᱧᱩᱛᱩᱢ ᱚᱞ ᱴᱷᱤᱠ ᱠᱟᱛᱮᱫ ᱛᱟᱯᱚᱨᱮ ᱛᱤᱱ ᱡᱚᱠᱷᱚᱡ ᱟᱢᱟᱜ ᱞᱟᱭᱤᱱ ᱦᱤᱡᱩᱜᱼᱟ ᱩᱱ ᱡᱩᱠᱷᱚᱡ ᱟᱢ ᱰᱟᱠᱛᱟᱨᱮ ᱧᱮᱞ ᱢᱮᱭᱟ ᱧᱮᱞ ᱵᱟᱲᱟ ᱠᱟᱛᱮ ᱪᱮᱫ ᱠᱚ ᱨᱟᱱᱮ ᱞᱟᱹᱭᱟᱢᱟ ᱪᱮᱫ ᱠᱚ ᱨᱟᱱᱮ ᱚᱞᱟᱢᱟ ᱟᱨ ᱪᱮᱫ ᱠᱚ ᱥᱚᱢᱳᱥᱟ ᱢᱮᱱᱟᱜ ᱛᱟᱢᱟ ᱪᱤᱠᱤᱥᱟ ᱵᱟᱲᱟ ᱠᱟᱛᱮ ᱛᱟᱯᱚᱨᱮ ᱨᱟᱱᱮᱢ ᱦᱟᱛᱟᱣᱟ ᱧᱩᱛᱩᱢ ᱟᱢ ᱫᱚᱥᱴᱟ ᱞᱟᱦᱟ ᱨᱮ ᱦᱮᱡᱞᱮᱱᱠᱷᱟᱱ ᱚᱞᱚᱜᱼᱟ ᱪᱮᱫᱟᱜ ᱥᱮ ᱚᱱᱠᱟᱱ ᱤᱱᱟᱹᱜ ᱜᱟᱱ ᱵᱷᱤᱲ ᱵᱟᱝ ᱧᱟᱢᱚᱜᱼᱟ ᱤᱱᱟᱹᱠᱷᱟᱱ

ᱦᱮᱸ ᱫᱚᱥ ᱵᱟᱡᱮ ᱞᱟᱦᱟ ᱨᱮ ᱦᱮᱡ ᱠᱟᱛᱮ ᱧᱩᱛᱩᱢ ᱚᱞ ᱦᱚᱪᱚᱭ ᱦᱩᱭᱩᱜᱼᱟ ᱟᱨ ᱰᱟᱠᱛᱟᱨ ᱢᱟᱭ ᱦᱤᱡᱩᱜᱼᱟ ᱮᱠ ᱵᱟᱡᱮ ᱟᱢᱟᱜ ᱱᱟᱢᱵᱟᱨ ᱛᱤᱱᱟᱹᱜ ᱱᱟᱢᱵᱟᱨ ᱨᱮ ᱯᱟᱲᱟᱜ ᱠᱟᱱᱛᱟᱢᱟ ᱚᱱᱟ ᱱᱟᱢᱵᱟᱨ ᱦᱤᱥᱟᱹᱵ ᱛᱮᱢ ᱦᱤᱡᱩᱜᱼᱟ ᱥᱚᱢᱳᱭ ᱠᱚ ᱮᱢᱟᱢᱟ ᱱᱤᱱ ᱥᱚᱢᱳᱭᱮᱢ ᱦᱮᱡ ᱞᱮᱱᱠᱷᱟᱱ ᱜᱮ ᱱᱩᱭ ᱰᱟᱠᱛᱟᱨᱮᱢ ᱧᱟᱢᱮᱭᱟ ᱥᱮ ᱤᱱᱟᱹ ᱴᱟᱭᱤᱢ ᱯᱷᱟᱠᱟ ᱟᱢᱟᱜ ᱞᱟᱭᱤᱱ ᱦᱤᱡᱩᱜ ᱛᱟᱢᱟ ᱚᱱᱟ ᱥᱚᱢᱳᱭ ᱨᱮ ᱟᱪᱪᱷᱟ ᱴᱷᱤᱠ ᱜᱮᱭᱟ ᱴᱷᱤᱠ ᱜᱮᱭᱟ ᱢᱟ ᱛᱚᱵᱮ